ᱡᱳᱜᱟ ᱟᱨ ᱵᱮᱭᱟᱢ ᱫᱚ ᱟᱵᱚᱣᱟᱜ ᱦᱚᱲᱢᱚ ᱞᱟᱹᱜᱤᱫ ᱫᱚ ᱟᱹᱰᱤ ᱵᱮᱥ ᱡᱤᱱᱤᱥ ᱠᱟᱱᱟ ᱱᱟᱜ ᱟᱨ ᱟᱵᱚ ᱫᱚ ᱥᱮᱛᱟᱜ ᱵᱮᱨᱮᱫ ᱞᱮᱠᱷᱟᱱ ᱡᱷᱚᱛᱚ ᱦᱚᱲ ᱥᱚᱢᱚᱭ ᱩᱰᱩᱠ ᱠᱟᱛᱮᱫ ᱡᱳᱜᱟ ᱞᱟᱹᱜᱤᱫ ᱵᱚᱱ ᱠᱩᱥᱤᱥᱟᱵᱚᱱ ᱵᱮᱭᱟᱢ ᱟᱵᱚᱱ ᱟᱵᱚ ᱜᱚᱰᱟᱥᱮᱱ ᱵᱟᱵᱚᱱ ᱥᱮᱱ ᱫᱟᱲᱮᱭᱟᱜ ᱨᱮᱦᱚᱸ ᱟᱵᱚᱣᱟᱜ ᱵᱮᱰ ᱨᱩᱢ ᱨᱮ ᱵᱟᱠᱷᱟᱱ ᱟᱵᱚᱣᱟᱜ ᱨᱟᱪᱟᱨᱮ ᱟᱵᱚ ᱡᱳᱜᱟᱵᱚᱱ ᱠᱚᱨᱟᱣ ᱫᱟᱲᱮᱭᱟᱜᱼᱟ ᱡᱩᱫᱤ ᱵᱟᱵᱚᱱ ᱠᱚᱨᱟᱣ ᱫᱟᱲᱮᱭᱟᱜᱼᱟ ᱮᱱᱠᱷᱟᱱ ᱠᱤᱪᱷᱩ ᱥᱚᱢᱚᱭ ᱩᱰᱩᱠ ᱠᱟᱛᱮᱱ ᱟᱵᱚ ᱦᱚᱨ ᱨᱮᱵᱚᱱ ᱛᱟᱲᱟᱢ ᱵᱟᱲᱟ ᱫᱟᱲᱮᱭᱟᱜᱼᱟ ᱥᱮᱛᱟᱜ ᱵᱟᱝᱠᱷᱟᱱ ᱫᱚ ᱟᱹᱭᱩᱵ ᱡᱚᱠᱷᱚᱱ ᱮᱱᱠᱷᱟᱱ ᱫᱚ ᱟᱵᱚᱣᱟᱜ ᱦᱚᱲᱢᱚ ᱨᱮ ᱨᱳᱜᱽ ᱵᱮᱢᱟᱨ ᱠᱚ ᱱᱟᱜ ᱵᱟᱝ ᱦᱤᱡᱩᱜᱼᱟ ᱟᱨ ᱵᱮᱥ ᱫᱷᱟᱨᱟ ᱛᱟᱦᱮᱱᱟ ᱡᱟᱦᱟᱸ ᱞᱮᱠᱟ ᱜᱮᱥ ᱞᱮᱠᱟᱱ ᱯᱨᱳᱵᱞᱮᱢ ᱠᱚ ᱱᱮᱛᱟᱨ ᱢᱟ ᱦᱩᱭᱩᱜ ᱠᱟᱱᱟ ᱵᱟᱠᱷᱟᱱ ᱫᱚ ᱮᱥᱤᱰᱤᱴᱤ ᱠᱚ ᱦᱩᱭᱩᱜ ᱠᱟᱱᱟ ᱭᱳ ᱡᱳᱜᱟ ᱠᱚᱨᱟᱣ ᱞᱮᱠᱷᱟᱱ ᱦᱟᱸᱜ ᱚᱱᱠᱟᱱᱟᱜ ᱵᱮᱢᱟᱨ ᱠᱚᱫᱚ ᱵᱟᱭ ᱦᱩᱭᱩᱜᱼᱟ ᱟᱨ ᱡᱷᱚᱛᱚ ᱦᱚᱲᱜᱮ ᱠᱳᱥᱤᱥᱟᱵᱚᱱ ᱡᱮ ᱡᱷᱚᱛᱚ ᱦᱚᱲᱜᱮ ᱡᱳᱜᱟ ᱵᱮᱭᱟᱢ ᱵᱚᱱ ᱠᱚᱨᱟᱣ ᱟᱵᱚᱱ ᱟᱨ ᱡᱷᱚᱛᱚ ᱦᱚᱲᱜᱮ ᱥᱮᱛᱟᱜ ᱵᱟᱝᱠᱷᱟᱱ ᱟᱹᱭᱩᱵ ᱡᱚᱠᱷᱚᱱ ᱵᱮᱨᱮᱫ ᱠᱟᱛᱮᱫ ᱵᱚᱱ ᱠᱚᱨᱟᱣ ᱟᱵᱚᱱ ᱟᱨ ᱟᱵᱚᱣᱟᱜ ᱦᱚᱲᱢᱚ ᱠᱚ ᱵᱮᱥ ᱫᱷᱚᱨᱟ ᱛᱟᱦᱮᱱᱟ ᱟᱨ ᱦᱟᱲᱟᱢ ᱠᱚ ᱵᱩᱰᱷᱤ ᱠᱚ ᱞᱟᱹᱜᱤᱫ ᱢᱟ ᱟᱨᱦᱚᱸ ᱵᱮᱥᱟ ᱟᱨ ᱡᱷᱚᱛᱚ ᱦᱚᱲ ᱞᱟᱹᱜᱤᱫ ᱜᱮ ᱜᱤᱫᱽᱨᱟᱹ ᱦᱚᱯᱚᱱ ᱞᱟᱹᱜᱤᱫ ᱜᱤᱫᱽᱨᱟᱹ ᱠᱷᱚᱱ ᱢᱟᱨᱟᱝ ᱦᱚᱲ ᱞᱟᱹᱜᱤᱫ ᱦᱟᱹᱵᱤᱡ ᱛᱮᱫᱚ ᱡᱳᱜᱟ ᱫᱚ ᱟᱹᱰᱤ ᱵᱮᱥ ᱡᱤᱱᱤᱥ ᱠᱟᱱᱟ ᱚᱱᱟ ᱠᱷᱟᱹᱛᱤᱨ ᱛᱮ ᱡᱳᱜᱟ ᱫᱚ ᱡᱷᱚᱛᱚ ᱦᱚᱲᱵᱚᱱ ᱠᱚᱨᱟᱣᱟ ᱟᱨ ᱡᱳᱜᱟ ᱠᱚᱨᱟᱣ ᱞᱟᱹᱜᱤᱫ ᱟᱵᱚ ᱵᱚᱱ ᱠᱳᱥᱤᱥᱟᱵᱚᱱ ᱟᱨ ᱱᱚᱝᱠᱟ ᱵᱟᱦᱨᱮ ᱩᱰᱩᱠ ᱞᱮᱠᱷᱟᱱ ᱵᱟᱦᱨᱮ ᱨᱮᱱᱟᱜ ᱦᱚᱭ ᱦᱤᱥᱤᱫ ᱚᱱᱟ ᱦᱚᱸ ᱟᱹᱰᱤ ᱟᱵᱚᱣᱟᱜ ᱦᱚᱲᱢᱚ ᱞᱟᱹᱜᱤᱫ ᱛᱮ ᱟᱹᱰᱤ ᱵᱮᱥ ᱡᱤᱱᱤᱥ ᱠᱟᱱᱟ ᱟᱨ ᱱᱚᱝᱠᱟ ᱵᱚᱱ ᱫᱟᱬᱟ ᱵᱟᱲᱟ ᱞᱮᱠᱷᱟᱱ ᱠᱤᱪᱷᱩ ᱯᱷᱩᱨᱛᱤ ᱫᱷᱟᱨᱟ ᱦᱚᱸᱵᱚᱱ ᱵᱩᱡᱷᱟᱹᱣᱟ ᱛᱤ ᱡᱟᱸᱜᱟ ᱠᱚ ᱵᱮᱥ ᱫᱷᱟᱨᱟ ᱛᱟᱵᱚᱱ ᱛᱟᱦᱮᱱᱟ ᱟᱨ ᱱᱚᱝᱠᱟᱱ ᱢᱟᱨᱟᱝ ᱢᱟᱨᱟᱝ ᱵᱮᱢᱟᱨ ᱠᱷᱚᱱ ᱵᱚᱱ ᱵᱟᱧᱪᱟᱜ ᱟᱵᱚᱱ ᱟᱨ ᱚᱱᱠᱟ ᱵᱮᱢᱟᱨ ᱠᱚ ᱟᱵᱚᱣᱟᱜ ᱦᱚᱲᱢᱚ ᱛᱮ ᱵᱟᱝ ᱦᱤᱡᱩᱜᱼᱟ ᱱᱟᱜ ᱵᱮᱥ ᱫᱷᱟᱨᱟ ᱵᱚᱱ ᱛᱟᱦᱮᱱᱟ ᱟᱨ ᱡᱩᱫᱤ ᱟᱵᱚᱱ ᱥᱚᱢᱚᱭ ᱵᱟᱵᱚᱱ ᱧᱟᱢᱟ ᱚᱱᱟ ᱵᱟᱠᱷᱨᱟ ᱛᱮ ᱟᱵᱚᱱ ᱟᱵᱚᱣᱟᱜ ᱚᱲᱟᱜ ᱠᱚᱨᱮ ᱵᱟᱠᱷᱟᱱ ᱫᱚ ᱡᱟᱦᱟᱸ ᱞᱮᱠᱟ ᱱᱮᱛᱟᱨ ᱢᱟ ᱡᱤᱢ ᱠᱚ ᱠᱷᱩᱞᱟᱹᱣ ᱟᱠᱟᱱᱟ ᱡᱤᱢ ᱠᱚᱵᱚᱱ ᱪᱟᱞᱟᱣ ᱫᱟᱲᱮᱭᱟᱜᱼᱟ ᱵᱟᱠᱷᱟᱱ ᱫᱚ ᱡᱟᱦᱟᱸ ᱱᱟᱜ ᱟᱵᱚ ᱜᱚᱰᱟ ᱠᱚᱨᱮ ᱵᱟᱠᱷᱟᱱ ᱫᱚ ᱠᱩᱞᱦᱤ ᱠᱚᱨᱮ ᱵᱚᱱ ᱫᱟᱬᱟ ᱵᱟᱲᱟ ᱫᱟᱲᱮᱭᱟᱜᱼᱟ ᱛᱟᱲᱟᱢ ᱵᱟᱲᱟ ᱫᱟᱲᱮᱭᱟᱜ ᱟᱵᱚᱱ ᱟᱨ